ᱤᱧ ᱫᱚ ᱚᱱᱮ ᱛᱤ ᱨᱮᱱ ᱵᱮᱱᱟᱣ ᱠᱚ ᱢᱩᱨᱛᱤ ᱠᱚ ᱮᱢᱟᱱᱛᱮᱱ ᱵᱮᱱᱟᱣ ᱚᱱᱟ ᱫᱚ ᱟᱹᱰᱤᱧ ᱠᱩᱥᱤᱭᱟᱜᱼᱟ ᱟᱫᱚ ᱮᱠᱮᱱ ᱢᱟᱱᱣᱟ ᱢᱩᱨᱛᱤ ᱪᱷᱟᱲᱟ ᱢᱟᱱᱣᱟ ᱢᱩᱨᱛᱤᱭᱟᱜ ᱢᱩᱴᱷᱟᱹᱱ ᱵᱟᱹᱧ ᱟᱹᱜᱩ ᱫᱟᱲᱮᱭᱟᱠᱟᱫᱟ ᱢᱮᱱᱠᱷᱟᱱ ᱜᱟᱹᱭᱼᱰᱟᱝᱨᱟ ᱢᱤᱸᱦᱩᱼᱢᱮᱨᱚᱢ ᱪᱮᱬᱮᱼᱪᱤᱯᱲᱩᱛ ᱡᱟᱦᱟᱸᱱᱟᱜ ᱮᱢ ᱢᱤᱛᱟᱹᱧᱟ ᱱᱤᱛᱳᱜ ᱜᱟᱹᱭᱼᱰᱟᱝᱨᱟᱧ ᱧᱮᱞ ᱠᱮᱫᱮᱭᱟ ᱥᱮ ᱠᱟᱰᱟᱧ ᱧᱮᱞ ᱠᱮᱫᱮᱭᱟ ᱯᱟᱱᱛᱮ ᱨᱮ ᱪᱮᱫ ᱞᱮᱠᱟᱱᱟᱭ ᱚᱠᱟᱞᱮᱠᱮᱱᱟᱭ ᱚᱱᱠᱟ ᱞᱮᱠᱟᱧ ᱵᱮᱱᱟᱣᱟᱢᱟ ᱟᱨᱤᱧ ᱵᱮᱱᱟᱣ ᱟᱠᱟᱫ ᱠᱚᱣᱟ ᱟᱨ ᱱᱤᱛᱳᱜ ᱨᱮᱫᱚ ᱚᱠᱟᱨᱤᱧ ᱵᱮᱱᱟᱣ ᱟᱠᱟᱫ ᱠᱚᱣᱟ ᱤᱧᱟᱹᱜ ᱚᱲᱟᱜ ᱫᱮᱣᱟᱞ ᱨᱮ ᱟᱨ ᱡᱟᱦᱟᱸᱛᱤᱥᱚᱜ ᱯᱮ ᱪᱟᱞᱟᱜ ᱠᱷᱟᱱ ᱯᱮ ᱧᱮᱞᱟ ᱪᱤᱞᱤ ᱠᱩᱧ ᱵᱮᱱᱟᱣ ᱟᱠᱟᱫ ᱠᱚᱣᱟ ᱚᱸᱰᱮ ᱢᱮᱱᱟᱜ ᱠᱚᱣᱟ ᱢᱟᱨᱟᱜ ᱦᱟᱹᱛᱤ ᱪᱮᱬᱮ ᱮᱸᱜ ᱜᱮᱰᱮ ᱛᱟᱨᱯᱚᱨᱮ ᱵᱟᱦᱟ ᱮᱢᱟᱱ ᱛᱮᱭᱟᱜ ᱠᱚ ᱟᱫᱚ ᱡᱚᱛᱚᱧ ᱵᱮᱱᱟᱣ ᱟᱠᱟᱫᱟ ᱱᱤᱛ ᱦᱚᱸ ᱢᱮᱱᱟᱜᱼᱟ ᱟᱫᱚ ᱵᱟᱨᱦᱮ ᱠᱷᱚᱱ ᱦᱚᱲ ᱠᱚ ᱦᱤᱡᱩᱜ ᱠᱟᱷᱟᱱ ᱫᱚ ᱧᱮᱞ ᱫᱚᱠᱚ ᱧᱮᱞ ᱛᱤᱧ ᱜᱮᱭᱟ ᱦᱮᱸ ᱵᱟᱝᱫᱚ ᱵᱟᱝ ᱴᱚᱞᱟᱼᱯᱟᱲᱟ ᱨᱮᱱ ᱦᱚᱸ ᱱᱮᱥ ᱫᱚ ᱚᱱᱟᱛᱮ ᱤᱧᱟᱹᱜ ᱚᱲᱟᱜ ᱨᱮᱫᱚ ᱪᱮᱫ ᱠᱚ ᱦᱩᱭ ᱦᱚᱪᱚᱞᱮᱫᱟ ᱢᱟᱱᱮ ᱥᱟᱠᱨᱟᱛ ᱯᱚᱨᱚᱵ ᱥᱟᱠᱨᱟᱛ ᱯᱚᱨᱚᱵ ᱫᱚ ᱟᱫᱚ ᱠᱚ ᱪᱷᱚᱵᱤ ᱞᱮᱫᱟ ᱵᱚᱞᱮ ᱟᱞᱮᱭᱟᱜ ᱨᱟᱪᱟ ᱨᱮ ᱤᱧ ᱫᱚᱧ ᱱᱟᱭᱠᱮ ᱠᱟᱱᱟ ᱤᱧᱟᱹᱜ ᱚᱲᱟᱜ ᱨᱟᱪᱟ ᱨᱮ ᱠᱚ ᱤᱭᱟᱹ ᱠᱚ ᱚᱱᱮ ᱪᱷᱚᱵᱤ ᱠᱚ ᱧᱮᱞ ᱛᱟᱦᱮᱸᱫ ᱩᱱᱟᱹᱜ ᱢᱚᱸᱡᱤᱧ ᱵᱮᱱᱟᱣ ᱫᱟᱲᱮᱭᱟᱠᱚᱣᱟ ᱟᱫᱚ ᱱᱚᱶᱟ ᱵᱮᱱᱟᱣᱟᱜ ᱫᱚ ᱚᱲᱟᱜ ᱨᱮᱱ ᱜᱚᱜᱚᱼᱵᱟᱵᱟ ᱫᱚ ᱟᱹᱠᱤᱞᱟᱱ ᱫᱚ ᱵᱟᱠᱚ ᱛᱟᱦᱮᱸᱠᱟᱱᱟ ᱟᱫᱚ ᱥᱠᱩᱞ ᱨᱤᱧ ᱯᱟᱲᱦᱟᱜ ᱠᱟᱱ ᱛᱟᱦᱮᱸᱠᱟᱱᱟ ᱥᱠᱩᱞ ᱨᱮᱧ ᱯᱟᱲᱦᱟᱜ ᱠᱟᱱ ᱛᱟᱦᱮᱸᱫᱼᱟ ᱟᱫᱚ ᱪᱷᱚᱵᱤ ᱫᱩᱧ ᱚᱞᱮᱫ ᱛᱟᱦᱮᱸᱫᱼᱟ ᱟᱫᱚ ᱤᱧ ᱚᱠᱟ ᱠᱞᱟᱥ ᱨᱮ ᱯᱟᱲᱦᱟᱜ ᱠᱟᱱ ᱛᱟᱦᱮᱸᱱᱟ ᱤᱧᱟᱹᱜ ᱞᱟᱴᱩ ᱠᱞᱟᱥ ᱨᱮᱱ ᱡᱟᱦᱟᱸᱭ ᱡᱩᱫᱤᱧ ᱢᱤᱛᱟᱹᱧᱟ ᱪᱷᱚᱵᱤ ᱚᱞ ᱠᱟᱛᱤᱧ ᱢᱮ ᱮᱸᱜ ᱚᱱᱟ ᱯᱚᱨᱤᱠᱠᱷᱟ ᱞᱟᱹᱜᱤᱫ ᱥᱟᱯᱲᱟᱜ ᱦᱩᱭᱩᱜᱼᱟ ᱚᱱᱟ ᱠᱷᱟᱛᱟ ᱠᱚ ᱚᱱᱠᱟ ᱦᱚᱸᱧᱹ ᱚᱞ ᱟᱠᱟᱫ ᱛᱟᱠᱚᱣᱟ ᱤᱧ ᱜᱮ ᱮᱭᱤᱴ ᱨᱤᱧ ᱯᱟᱲᱦᱟᱜ ᱠᱟᱱ ᱛᱟᱦᱮᱸᱱᱟ ᱱᱟᱭᱤᱱ ᱴᱮᱱ ᱨᱮᱭᱟᱜ ᱪᱷᱚᱵᱤᱧ ᱚᱞ ᱟᱠᱟᱫ ᱛᱟᱦᱮᱸᱱᱟ ᱱᱚᱝᱠᱟ ᱪᱷᱚᱵᱤ ᱚᱞ ᱫᱩᱧ ᱡᱷᱩᱸᱠ ᱜᱮᱭᱟ ᱟᱨᱤᱧ ᱵᱮᱱᱟᱣ ᱟᱠᱟᱫᱟ ᱚᱱᱟᱛᱮ ᱮᱸᱜ ᱞᱟᱦᱟ ᱨᱮ ᱤᱭᱟᱹ ᱛᱤᱧ ᱵᱮᱱᱟᱣᱟ ᱮᱸᱜ ᱨᱳᱞ ᱯᱮᱱᱥᱤᱞ ᱛᱤᱧ ᱵᱮᱱᱟᱣ ᱠᱮᱫᱟ ᱱᱤᱛᱳᱜ ᱦᱟᱥᱟᱧ ᱞᱟᱜᱟᱣᱟ ᱟᱫᱚ ᱢᱟᱨᱟᱜ ᱠᱩᱧ ᱵᱮᱱᱟᱣ ᱟᱠᱟᱫ ᱠᱚᱣᱟ ᱮᱢᱟᱱ ᱛᱮᱱ ᱢᱩᱨᱛᱤ ᱠᱩᱧ ᱵᱮᱱᱟᱣ ᱟᱠᱟᱫ ᱠᱚᱣᱟ ᱛᱚᱵᱮ ᱢᱟᱱᱣᱟ ᱢᱩᱨᱛᱤ ᱛᱮᱫ ᱵᱟᱹᱧ ᱵᱮᱱᱟᱣ ᱟᱠᱟᱫᱟ ᱟᱨ ᱢᱟᱱᱣᱟ ᱢᱩᱨᱛᱤ ᱨᱮᱭᱟᱜ ᱢᱩᱴᱷᱟᱹᱱ ᱵᱟᱹᱧ ᱟᱹᱜᱩ ᱫᱟᱲᱮ ᱠᱟᱣᱫᱟ ᱢᱮᱱᱠᱷᱟᱱ ᱮᱴᱟᱜ ᱠᱚ ᱡᱟᱱᱣᱟᱨ ᱠᱚᱫᱚᱧ ᱵᱮᱱᱟᱣ ᱟᱠᱟᱫ ᱠᱚᱣᱟ